ᱟᱵᱚᱣᱟᱜ ᱥᱚᱦᱚᱨᱟᱭᱨᱮ ᱥᱚᱦᱚᱨᱟᱭ ᱨᱮᱫᱚᱵᱚᱱ ᱥᱩᱱᱩᱢ ᱯᱤᱴᱷᱟᱹᱭᱟ ᱥᱚᱦᱚᱨᱟᱭ ᱢᱩᱪᱟᱹᱫ ᱥᱟᱠᱨᱟᱛ ᱛᱟᱵᱚᱱ ᱱᱚᱸᱰᱮ ᱦᱩᱭᱩᱜ ᱠᱟᱱᱟ ᱥᱮᱸᱫᱽᱨᱟ ᱡᱤᱞ ᱥᱳᱲᱮ ᱤᱱᱟᱹ ᱯᱚᱨᱮ ᱦᱮᱡᱼᱮᱱ ᱛᱟᱵᱚᱱᱟ ᱵᱟᱦᱟ ᱵᱟᱦᱟ ᱨᱮᱫᱚᱵᱚᱱ ᱯᱟᱣᱨᱟᱥ ᱚᱸᱰᱮᱦᱚᱸ ᱥᱳᱲᱮ ᱦᱮᱱᱟᱜ ᱛᱟᱵᱚᱱᱟ ᱯᱚᱨᱛᱷᱚᱢ ᱛᱟᱵᱚ ᱱᱚᱣᱟ ᱡᱟᱱᱛᱷᱟᱲ ᱥᱳᱲᱮ ᱚᱱᱟᱫᱚ ᱚᱸᱰᱮᱦᱚᱸ ᱥᱳᱲᱮ ᱛᱟᱵᱚᱱ ᱥᱳᱲᱮᱭᱟᱵᱚᱱ ᱰᱚᱸᱵᱚᱜ ᱯᱤᱴᱷᱟᱹᱭᱟᱵᱚᱱ ᱱᱟᱣᱟᱱᱟᱜ ᱨᱮᱭᱟᱜ ᱱᱟᱣᱟ ᱪᱟᱣᱞᱮ ᱨᱮᱭᱟᱜ ᱡᱟᱱᱛᱷᱟᱲ ᱫᱚ ᱤᱱᱟᱹ ᱯᱚᱨᱮ ᱥᱚᱦᱚᱨᱟᱭ ᱛᱟᱵᱚᱱ ᱤᱱᱟᱹ ᱯᱚᱨᱮ ᱵᱟᱦᱟ ᱛᱟᱵᱚᱱ ᱵᱟᱦᱟ ᱯᱚᱨᱚᱵᱽᱠᱚ ᱥᱚᱨᱦᱟᱭ ᱯᱚᱨᱚᱵᱽᱠᱚ ᱱᱤᱭᱟᱹᱠᱚ ᱵᱚ ᱢᱟᱱᱟᱣᱫᱟ ᱥᱮᱫᱟᱭ ᱠᱷᱚᱱᱵᱚ ᱢᱟᱱᱟᱣ ᱟᱹᱜᱩᱣᱠᱟᱫᱟ ᱥᱮᱫᱟᱭ ᱦᱟᱯᱲᱟᱢ ᱵᱚᱸᱜᱟ ᱠᱷᱚᱡᱵᱚ ᱢᱟᱱᱟᱣ ᱟᱹᱜᱩᱣᱠᱟᱜᱼᱟ ᱱᱤᱛᱤᱚᱜᱦᱚᱸ ᱵᱚᱱ ᱢᱟᱱᱟᱣ ᱚᱱᱟᱜᱮ ᱛᱟᱵᱚᱱ ᱟᱵᱚᱣᱟᱜ ᱟᱭᱰᱮᱱᱴᱤ ᱚᱱᱟᱜᱮ ᱛᱟᱵᱚᱱ ᱟᱵᱚᱣᱟᱜ ᱯᱨᱚᱢᱟᱱ ᱦᱮᱸ ᱵᱚᱞᱮ ᱱᱩᱠᱩᱫᱚ ᱥᱟᱱᱛᱟᱞ ᱠᱟᱱᱟᱠᱚ ᱱᱩᱠᱩ ᱫᱚᱠᱚ ᱥᱚᱦᱚᱨᱟᱭᱚᱜ ᱠᱟᱱᱟ ᱥᱮᱠᱚ ᱡᱟᱱᱛᱷᱟᱲᱚᱜ ᱠᱟᱱᱟ ᱱᱤᱭᱟᱹᱫᱚ ᱟᱹᱰᱤ ᱟᱭᱢᱟᱫᱤᱱ ᱠᱷᱚᱡᱜᱮ ᱦᱩᱭᱦᱤᱡᱩᱜ ᱠᱟᱱᱟ ᱟᱨ ᱦᱩᱭᱩᱜᱼᱟ ᱛᱟᱦᱮᱱᱟ ᱟᱨ ᱢᱮᱱᱟᱜ ᱛᱟᱵᱚᱱᱟ ᱟᱨᱵᱟᱝ ᱛᱟᱦᱮᱱ ᱛᱟᱵᱚᱱ ᱜᱮᱭᱟ ᱱᱤᱭᱟᱹ ᱜᱮᱛᱟᱵᱚᱱ ᱟᱭᱰᱮᱱᱴᱤᱴᱤ ᱫᱚ ᱯᱨᱚᱢᱟᱱ ᱛᱟᱵᱚᱱ ᱫᱚ ᱦᱮᱸ ᱵᱚᱞᱮ ᱱᱩᱠᱩᱫᱚ ᱥᱟᱱᱛᱟᱲᱟᱜ ᱥᱚᱦᱚᱨᱟᱭ ᱯᱚᱨᱚᱵᱽ ᱢᱮᱱᱟᱜ ᱛᱟᱠᱚᱣᱟ